ᱤᱧ ᱡᱚᱛᱚ ᱠᱷᱚᱱ ᱤᱧᱟᱹᱜ ᱪᱮᱞᱮᱧᱡᱤᱝ ᱫᱤᱠ ᱫᱚ ᱠᱟᱱᱟ ᱡᱟᱦᱟᱸ ᱛᱮ ᱤᱧ ᱫᱚ ᱥᱤᱱᱟᱨᱤ ᱠᱚ ᱵᱷᱟᱹᱜᱤᱜᱤᱧ ᱟᱠᱟᱣ ᱫᱟᱲᱮᱜ ᱜᱮᱭᱟ ᱢᱮᱱᱠᱷᱟᱱ ᱦᱚᱲ ᱫᱚ ᱡᱟᱹᱥᱛᱤ ᱢᱚᱡᱽ ᱫᱚ ᱟᱠᱟᱣ ᱫᱚ ᱵᱟᱝ ᱦᱩᱭᱩᱜ ᱛᱤᱧ ᱜᱮᱭᱟ ᱚᱱᱟ ᱫᱚ ᱩᱱᱟᱹᱜ ᱵᱟᱰᱟᱭ ᱵᱟᱹᱱᱩᱜ ᱛᱤᱧᱟᱹ ᱵᱟᱹᱧ ᱡᱩᱛ ᱪᱚ ᱫᱟᱲᱮᱜ ᱜᱮᱭᱟ ᱛᱚ ᱦᱮᱸ ᱥᱤᱱᱟᱨᱤ ᱫᱚ ᱟᱹᱰᱤ ᱵᱷᱟᱜᱮ ᱴᱷᱤᱠ ᱛᱤᱧ ᱡᱩᱛ ᱫᱟᱲᱮᱜ ᱜᱮᱭᱟ ᱛᱚ ᱚᱱᱟ ᱡᱩᱛ ᱞᱟᱹᱜᱤᱫ ᱟᱭᱢᱟ ᱦᱚᱲ ᱦᱚᱸ ᱤᱧ ᱴᱷᱮᱱ ᱠᱚ ᱦᱤᱡᱩᱜ ᱜᱮᱭᱟ ᱡᱮ ᱦᱮᱸ ᱱᱤᱭᱟᱹ ᱡᱩᱛ ᱠᱟᱹᱛᱤᱧ ᱢᱮ ᱛᱚ ᱚᱱᱟ ᱫᱚ ᱥᱤᱱᱟᱨᱤ ᱫᱚ ᱢᱚᱡᱽ ᱜᱮᱧ ᱫᱟᱲᱮᱭᱟᱜ ᱜᱮᱭᱟ ᱟᱨ ᱱᱚᱣᱟ ᱡᱚᱠᱷᱚᱱ ᱟᱹᱰᱤ ᱟᱱᱟᱴ ᱜᱮᱧ ᱟᱹᱭᱠᱟᱹᱣᱟ ᱡᱚᱠᱷᱚᱱ ᱤᱧᱟᱹᱜ ᱨᱚᱝ ᱛᱩᱞᱤ ᱠᱚ ᱢᱚᱡᱽ ᱛᱮ ᱴᱷᱤᱠ ᱵᱟᱝ ᱛᱟᱦᱮᱱ ᱛᱤᱧᱟᱹ ᱥᱮ ᱡᱟᱦᱟᱸ ᱛᱤᱧ ᱟᱠᱟᱣ ᱮᱫᱟ ᱚᱱᱟ ᱥᱟᱢᱟᱱ ᱠᱚ ᱢᱚᱡᱽ ᱛᱮ ᱡᱚᱛᱚ ᱥᱟᱢᱟᱱ ᱵᱟᱝ ᱤᱧ ᱴᱷᱮᱱ ᱯᱨᱮᱡᱮᱱᱴ ᱵᱟᱝ ᱛᱟᱦᱮᱱᱟ ᱛᱚ ᱤᱱ ᱚᱠᱛᱚ ᱟᱠᱟᱣ ᱫᱚ ᱟᱹᱰᱤ ᱫᱩᱲᱤᱵ ᱜᱮᱧ ᱟᱹᱭᱠᱟᱹᱣᱟ ᱟᱨ ᱱᱚᱣᱟ ᱫᱚ ᱤᱧ

ᱵᱷᱤᱛ ᱨᱮ ᱡᱚᱠᱷᱚᱱ ᱟᱠᱟᱣ ᱥᱚᱢᱚᱭ ᱡᱟᱦᱟᱱᱟᱜ ᱨᱚᱝ ᱥᱚᱢᱚᱭ ᱚᱱᱟ ᱨᱚᱝ ᱢᱚᱡᱽ ᱛᱮ ᱵᱟᱹᱧ ᱢᱮᱹᱞ ᱫᱟᱲᱮᱜ ᱜᱮᱭᱟ ᱵᱟᱹᱧ ᱢᱮᱥᱟᱞ ᱫᱟᱲᱮᱜ ᱜᱮᱭᱟ ᱢᱤᱫᱴᱮᱱ ᱵᱟᱨᱭᱟ ᱨᱚᱝ ᱢᱮᱥᱟᱞ ᱠᱟᱛᱮ ᱡᱟᱦᱟᱸ ᱢᱤᱫᱴᱮᱱ ᱨᱚᱝ ᱦᱤᱡᱩᱜᱼᱟ ᱚᱱᱟ ᱦᱚᱸ ᱵᱟᱹᱧ ᱴᱷᱤᱠᱟᱹᱱ ᱫᱟᱲᱮᱜᱼᱟ ᱛᱚ ᱤᱱᱟᱹ ᱞᱟᱹᱜᱤᱫ ᱡᱚᱠᱷᱚᱱᱤᱧ ᱟᱠᱟᱣᱟ ᱢᱤᱫᱴᱮᱱ ᱞᱚᱦᱚᱫ ᱜᱮᱸᱫᱽᱨᱮᱡ ᱦᱚᱧ ᱫᱚᱦᱚ ᱠᱟᱜ ᱜᱮᱭᱟ ᱯᱚᱛᱷᱚᱢ ᱫᱚ ᱦᱟᱞᱠᱟ ᱦᱟᱞᱠᱟᱧ ᱨᱚᱝ ᱜᱮᱭᱟ ᱡᱟᱛᱮ ᱡᱟᱦᱟᱱᱟᱜ ᱢᱤᱥᱴᱮᱹᱠ ᱦᱩᱭ ᱞᱮᱱᱠᱷᱟᱱ ᱯᱚᱨᱮ ᱛᱮ ᱚᱱᱟᱛᱤᱧ ᱢᱩᱪᱷᱟᱹᱣ ᱫᱟᱲᱮᱜ ᱢᱟ ᱚᱱᱟ ᱞᱟᱦᱟ ᱨᱮᱧ ᱧᱮᱞ ᱜᱮᱭᱟ ᱡᱮ ᱱᱤᱭᱟᱹᱴᱟᱜ ᱨᱚᱝ ᱢᱟᱱᱟᱜ ᱠᱟᱱᱟ ᱥᱮ ᱵᱟᱝ ᱥᱮ ᱪᱮᱫ ᱞᱮᱠᱟ ᱟᱨ ᱚᱱᱟ ᱟᱠᱟᱣ ᱞᱟᱦᱟ ᱨᱮ ᱢᱤᱫᱴᱮᱱ ᱥᱩᱛᱟᱹᱢ ᱛᱮ ᱵᱷᱤᱛ ᱨᱮ ᱞᱟᱹᱭᱤᱱᱤᱧ ᱴᱟᱱᱟᱣᱟ ᱚᱱᱟ ᱵᱷᱤᱛᱤᱨ ᱨᱮᱜᱮᱧ ᱟᱠᱟᱣᱟ ᱟᱨ ᱵᱷᱩᱞ ᱦᱩᱭ ᱞᱮᱱᱠᱷᱟᱱ ᱚᱱᱟ ᱡᱟᱦᱟᱸ ᱨᱚᱝ ᱠᱚ ᱚᱱᱟ ᱞᱚᱦᱚᱫ ᱜᱮᱸᱫᱽᱨᱮᱡ ᱛᱤᱧ ᱡᱚᱫᱽ ᱧᱚᱜᱟ ᱢᱩᱪᱷᱟᱹᱣ ᱧᱚᱜᱟ ᱟᱨ ᱵᱟᱹᱧ ᱫᱟᱲᱮᱭᱟᱜ ᱠᱷᱟᱱ ᱚᱱᱟᱦᱚᱸ ᱛᱚᱠᱷᱚᱱ ᱡᱟᱦᱟᱸ ᱞᱟᱹᱴᱩ ᱦᱚᱲ ᱴᱷᱮᱱ ᱠᱷᱚᱱ ᱯᱚᱨᱟᱢᱚᱨᱥᱚᱧ ᱦᱟᱛᱟᱣ ᱪᱮᱫ ᱞᱮᱠᱟ ᱠᱟᱛᱮᱧ ᱵᱮᱱᱟᱣᱟ ᱪᱮᱫ ᱞᱮᱠᱟ ᱠᱟᱛᱮᱧ ᱟᱠᱟᱣᱟ ᱚᱱᱟ ᱪᱤᱛᱟᱹᱨ ᱠᱚ ᱟᱨ ᱵᱟᱝ ᱜᱟᱱᱚᱜ ᱠᱷᱟᱱ ᱩᱱᱠᱩ ᱦᱚᱧ ᱢᱮᱛᱟ ᱠᱚᱜᱮᱭᱟ ᱛᱷᱚᱲᱟ ᱦᱮᱹᱞᱯ ᱞᱟᱹᱜᱤᱫ ᱛᱳ ᱤᱱᱠᱩ ᱠᱩ ᱦᱮᱹᱞᱯ ᱠᱟᱹᱧ ᱜᱮᱭᱟ ᱤᱱᱟᱹ ᱜᱮᱧ ᱢᱮᱱᱟ ᱵᱟᱨᱮᱛᱮ